ᱦᱮᱞᱳ

ᱟᱵᱮᱱ ᱤᱞᱮᱠᱴᱨᱤᱥᱤᱭᱟᱱ ᱨᱮᱱ ᱦᱚᱲ ᱠᱟᱱᱟᱵᱮᱱ ᱛᱚ ᱚ ᱠᱷᱚᱵᱚᱨ ᱫᱚ ᱤᱧᱟᱹᱜ ᱚᱲᱟᱜ ᱨᱮ ᱦᱚᱞᱟ ᱟᱹᱰᱤ ᱡᱳᱨᱮ ᱫᱟᱜ ᱠᱮᱫᱟ ᱛᱷᱚ ᱚᱱᱟ ᱤᱭᱟᱹ ᱠᱚ ᱵᱤᱡᱽᱞᱤ ᱠᱮᱫᱟᱭ ᱱᱤᱛᱚᱜ ᱚᱱᱟᱛᱮ ᱚᱱᱟ ᱯᱷᱮᱱ ᱠᱚᱨᱮᱱᱟᱜ ᱯᱟᱝᱠᱷᱟ ᱠᱚᱨᱮᱱᱟᱜ ᱤᱭᱟᱹ ᱠᱩ ᱠᱟᱹᱴᱤᱡ ᱟᱛᱟᱨ ᱟᱠᱟᱱᱟ ᱦᱮᱸ ᱟᱨ ᱴᱤᱵᱷᱤ ᱠᱚᱨᱮᱱᱟᱜ ᱡᱮᱠ ᱠᱚ ᱱᱚᱣᱟ ᱠᱚ ᱟᱛᱟᱨ ᱟᱠᱟᱱᱟ ᱛᱚ ᱱᱚᱣᱟ ᱠᱚ ᱵᱟᱵᱚᱫ ᱨᱮ ᱪᱮᱫ ᱞᱮᱠᱟᱞᱤᱧ ᱪᱤᱠᱟᱹ ᱞᱮᱠᱷᱟᱡ ᱴᱷᱤᱠ ᱴᱷᱟᱠ ᱦᱩᱭᱩᱜᱼᱟ

ᱚ ᱟᱪᱪᱷᱟ ᱟᱪᱪᱷᱟ

ᱟᱪᱪᱷᱟ ᱟᱪᱪᱷᱟ ᱴᱷᱤᱠ ᱴᱷᱤᱠ ᱛᱚᱵᱮ ᱟᱹᱰᱤ ᱤᱭᱟᱹ ᱢᱚᱡᱽ ᱠᱟᱛᱷᱟ ᱵᱮᱱ ᱞᱟᱹᱭᱟᱜ ᱵᱟᱲᱟᱭ ᱦᱚᱪᱚ ᱠᱮᱜ ᱞᱤᱧᱟ ᱟᱫᱚ ᱚᱱᱟ ᱞᱟᱹᱜᱤᱫ ᱛᱮ ᱟᱵᱮᱱ ᱟᱹᱰᱤ ᱥᱟᱨᱦᱟᱣ ᱞᱤᱧ ᱮᱢᱟᱵᱮᱱ ᱠᱟᱱᱟ ᱴᱷᱤᱠ ᱜᱮᱭᱟ ᱟᱪᱪᱷᱟ ᱢᱟ

ᱟᱪᱪᱷᱟ ᱟᱪᱪᱷᱟ ᱴᱷᱤᱠ ᱴᱷᱤᱠ